ᱤᱧ ᱡᱮᱠᱮᱴ ᱵᱟᱨᱮᱛᱮ ᱢᱤᱫ ᱵᱟᱨ ᱠᱟᱛᱷᱟ ᱢᱮᱱ ᱞᱟᱹᱭ ᱥᱟᱱᱟᱧ ᱠᱟᱱᱟ ᱡᱩᱫᱤ ᱵᱚᱱ ᱢᱮᱱᱟ ᱡᱟᱦᱟᱸ ᱱᱚᱣᱟ ᱡᱮᱠᱮᱴ ᱡᱮᱠᱮᱴ ᱫᱚ ᱢᱤᱫᱴᱮᱱ ᱟᱹᱰᱤ ᱫᱟᱢᱟᱱ ᱡᱤᱱᱤᱥ ᱠᱟᱱᱟ ᱱᱚᱣᱟ ᱡᱮᱠᱮᱴ ᱦᱚᱨᱚᱜ ᱠᱟᱛᱮᱫ ᱟᱹᱰᱤᱜᱟᱱ ᱜᱤᱫᱽᱨᱟᱹ ᱠᱷᱚᱱ ᱦᱟᱲᱟᱢ ᱫᱩᱲᱩᱢ ᱫᱷᱟᱹᱵᱤᱡ ᱱᱚᱣᱟ ᱡᱟᱦᱟᱸ ᱨᱮᱭᱟᱲ ᱨᱟᱵᱟᱝ ᱫᱤᱱ ᱱᱚᱣᱟ ᱨᱮᱭᱟᱲ ᱨᱟᱵᱟᱝ ᱫᱤᱱ ᱨᱮᱫᱚ ᱟᱹᱰᱤᱜᱮ ᱟᱵᱚᱣᱟᱜ ᱦᱚᱲᱢᱚᱭ ᱵᱟᱧᱪᱟᱣᱟ ᱥᱮ ᱟᱵᱚ ᱦᱚᱸᱭ ᱟᱹᱰᱤ ᱱᱟᱯᱟᱭᱛᱮᱭ ᱫᱚᱦᱚ ᱠᱟᱵᱚᱱᱟᱭ ᱚᱱᱟᱛᱮ ᱟᱨ ᱡᱮᱠᱮᱴ ᱡᱩᱫᱤ ᱵᱟᱝ ᱛᱟᱦᱮᱸ ᱠᱚᱜᱼᱟ ᱟᱵᱚ ᱦᱚᱸ ᱪᱤᱠᱟᱹ ᱠᱚᱜᱼᱟ ᱵᱚᱱ ᱢᱟᱱᱮ ᱨᱮᱭᱟᱲᱛᱮ ᱟᱹᱰᱤ ᱜᱮᱵᱚᱱ ᱠᱚᱥᱴᱚ ᱠᱚᱜᱼᱟ ᱚᱱᱟᱛᱤᱧ ᱢᱮᱱᱟ ᱡᱮ ᱡᱮᱠᱮᱴ ᱫᱚ ᱨᱮᱭᱟᱲ ᱫᱤᱱ ᱯᱚᱠᱠᱷᱮ ᱥᱮ ᱨᱟᱵᱟᱝ ᱫᱤᱱ ᱯᱚᱠᱠᱷᱮ ᱫᱚ ᱟᱹᱰᱤᱜᱮ ᱱᱟᱯᱟᱭᱟ ᱟᱨ ᱚᱱᱟ ᱵᱟᱫᱽ ᱠᱟᱛᱮ ᱨᱮᱦᱚᱸ ᱟᱨ ᱡᱮᱠᱮᱴ ᱠᱚ ᱛᱟᱦᱮᱸᱞᱮᱱᱠᱷᱟᱱ ᱦᱚᱲᱢᱚ ᱨᱮᱱᱟᱜ ᱡᱟᱦᱟᱸ ᱦᱟᱨᱛᱟ ᱠᱚ ᱚᱱᱟ ᱠᱚᱦᱚᱸ ᱵᱟᱭ ᱜᱚᱸᱡᱽᱲᱟᱣ ᱦᱚᱪᱚᱣᱟᱜᱼᱟ ᱥᱮ ᱵᱟᱭ ᱥᱤᱛᱩᱝᱛᱮ ᱥᱮ ᱦᱚᱭᱛᱮ ᱵᱟᱝ ᱡᱟᱦᱟᱸ ᱪᱤᱠᱟᱹᱜᱼᱟ ᱚᱱᱟᱛᱮ ᱡᱮᱠᱮᱴ ᱨᱮᱱᱟᱜ ᱜᱩᱱ ᱫᱚ ᱟᱹᱰᱤ ᱜᱮ ᱢᱮᱱᱟᱜᱼᱟ ᱚᱱᱟᱛᱤᱧ ᱞᱟᱹᱭᱟ ᱡᱟᱦᱟᱸᱭ ᱜᱤᱫᱽᱨᱟᱹ ᱠᱚᱦᱚᱸ ᱡᱩᱫᱤᱵᱚᱱ ᱧᱮᱞ ᱠᱚᱣᱟ ᱡᱮ ᱜᱤᱫᱽᱨᱟᱹ ᱠᱚᱦᱚᱸ ᱨᱟᱵᱟᱝ ᱞᱮᱠᱚ ᱠᱷᱟᱱ ᱡᱮᱠᱮᱴ ᱜᱮᱵᱚᱱ ᱦᱚᱨᱚᱜ ᱟᱠᱚᱣᱟ ᱡᱟᱦᱟᱸ ᱥᱮᱫ ᱜᱮ ᱡᱩᱫᱤ ᱱᱚᱝᱠᱟ ᱨᱩᱣᱟᱹ ᱮᱢᱟᱱ ᱞᱮᱱᱠᱷᱟᱱ ᱜᱮ ᱠᱤᱱᱛᱩ ᱡᱮᱠᱮᱴ ᱠᱚ ᱡᱩᱫᱤᱵᱚᱱ ᱦᱚᱨᱚᱜ ᱟᱠᱚᱣᱟ ᱛᱟᱦᱞᱮ ᱚᱱᱟ ᱡᱮᱠᱮᱴ ᱫᱟᱨᱟᱭ ᱛᱮᱜᱮ ᱟᱠᱚᱣᱟᱜ ᱚᱱᱟ ᱨᱮᱭᱟᱲ ᱫᱚ ᱟᱠᱚᱴᱚᱜ ᱛᱟᱠᱚᱣᱟ ᱚᱱᱟᱛᱤᱧ ᱞᱟᱹᱭᱟ ᱡᱮᱠᱮᱴ ᱫᱚ ᱟᱹᱰᱤ ᱢᱤᱫᱴᱮᱱ ᱱᱟᱯᱟᱭ ᱡᱤᱱᱤᱥ ᱠᱟᱱᱟ ᱟᱨ ᱡᱮᱠᱮᱴ ᱫᱚ ᱡᱷᱚᱛᱚ ᱦᱚᱲᱟᱜ ᱜᱮ ᱫᱚᱨᱠᱟᱨᱚᱜ ᱠᱟᱱᱟ ᱜᱤᱫᱽᱨᱟᱹ ᱠᱷᱚᱱ ᱦᱟᱲᱟᱢ ᱫᱷᱟᱹᱵᱤᱡ ᱟᱨ ᱡᱮᱠᱮᱴ ᱵᱟᱝ ᱛᱟᱦᱮᱸᱞᱮᱱᱠᱷᱟᱱ ᱫᱚ ᱟᱹᱰᱤ ᱦᱚᱲ ᱜᱮᱠᱚ ᱠᱚᱥᱴᱚ ᱨᱮᱠᱚ ᱛᱟᱦᱮᱸᱠᱚᱜᱼᱟ ᱚᱱᱟ ᱦᱚᱛᱮᱡᱛᱮ ᱱᱚᱣᱟ ᱡᱮᱠᱮᱴ ᱫᱚ ᱟᱹᱰᱤ ᱱᱟᱯᱟᱭᱟᱱ ᱡᱤᱱᱤᱥ ᱜᱮ ᱠᱟᱱᱟ